ᱥᱟᱫᱷᱟᱨᱚᱱ ᱥᱮᱨᱣᱟ ᱨᱮ ᱟᱵᱚᱱᱟᱜ ᱟᱭᱢᱟ ᱟᱭᱢᱟ ᱯᱚᱨᱚᱵᱽ ᱢᱮᱱᱟᱜᱼᱟ ᱟᱨ ᱟᱹᱰᱤ ᱜᱮ ᱥᱚᱨᱮᱥ ᱛᱟᱵᱚᱱᱟ ᱚᱱᱟ ᱢᱩᱫᱽ ᱨᱮ ᱢᱮᱱᱟᱜᱼᱟ ᱥᱚᱨᱦᱟᱭ ᱥᱟᱠᱨᱟᱛ ᱟᱨᱚ ᱟᱭᱢᱟ ᱟᱭᱢᱟ ᱥᱚᱨᱦᱟᱭ ᱨᱮᱫᱚ ᱵᱚᱱ ᱥᱩᱱᱩᱢ ᱯᱤᱴᱷᱟᱹᱭᱟ ᱥᱟᱠᱨᱟᱛ ᱨᱮᱫᱚ ᱵᱚᱱ ᱡᱤᱞ ᱯᱤᱴᱷᱟᱹᱭᱟ ᱥᱟᱠᱨᱟᱛ ᱫᱚ ᱵᱟᱨ ᱥᱤᱧ ᱵᱚᱱ ᱢᱟᱱᱟᱣᱟ ᱡᱮᱢᱚᱱ ᱦᱚᱞᱚᱝ ᱦᱩᱲᱩᱝ ᱦᱚᱞᱚᱝ ᱦᱩᱲᱩᱝ ᱦᱤᱞᱳᱜ ᱫᱚ ᱟᱹᱭᱩᱵ ᱵᱮᱲᱟ ᱫᱚᱠᱚ ᱯᱤᱴᱷᱟᱹᱭᱟ ᱟᱨ ᱵᱚᱱ ᱵᱚᱸᱜᱟ ᱵᱩᱨᱩ ᱠᱟᱛᱮ ᱵᱚᱱ ᱡᱚᱢᱟ ᱟᱨ ᱥᱤᱧ ᱥᱟᱠᱨᱟᱛ ᱦᱤᱞᱳᱜ ᱫᱚ ᱵᱷᱳᱨᱼᱵᱷᱳᱨ ᱛᱮ ᱠᱩᱸᱵᱟᱹ ᱨᱮᱵᱚᱱ ᱫᱷᱚᱨᱟᱣᱟᱜᱼᱟ ᱟᱨ ᱠᱩᱸᱵᱟᱹ ᱫᱷᱚᱨᱟᱣ ᱠᱟᱛᱮ ᱛᱩᱯᱩ ᱥᱟᱯᱷᱟ ᱠᱟᱛᱮ ᱱᱟᱣᱟ ᱡᱟᱢᱟ ᱵᱚᱱ ᱦᱚᱨᱚᱜᱟ ᱟᱨ ᱛᱟᱨᱟᱥᱤᱧ ᱫᱚ ᱦᱩᱭᱩᱜᱼᱟ ᱵᱚᱡᱷᱟ ᱛᱩᱧ ᱵᱚᱡᱷᱟ ᱛᱩᱧᱨᱮ ᱯᱤᱴᱷᱟᱹ ᱠᱚ ᱫᱚᱦᱚᱭᱟ ᱡᱟᱦᱟᱸᱭ ᱜᱮ ᱛᱩᱧ ᱵᱟᱡᱟᱣ ᱫᱟᱲᱮᱭᱟᱜᱼᱟᱭ ᱩᱱᱤ ᱫᱚ ᱟᱹᱰᱤ ᱜᱮ ᱵᱷᱟᱜᱮ ᱦᱚᱲᱮᱭ ᱦᱩᱭᱩᱜᱼᱟ ᱟᱨ ᱦᱚᱲ ᱠᱚ ᱟᱵᱚ ᱛᱟᱞᱟ ᱨᱮᱠᱚ ᱟᱹᱰᱤ ᱠᱚ ᱨᱟᱹᱥᱠᱟᱹ ᱠᱚ ᱵᱩᱡᱟ ᱟᱨ ᱟᱵᱚᱱᱟᱜ ᱡᱚᱢᱟᱜ ᱠᱚᱫᱚ ᱥᱩᱨ ᱨᱮᱜᱮ ᱧᱟᱢᱚᱜᱼᱟ ᱥᱤᱞᱫᱟᱹ ᱨᱮ ᱡᱟᱦᱟᱸ ᱫᱚ ᱚᱸᱰᱮ ᱪᱟᱞᱟᱣ ᱞᱮᱱᱠᱷᱟᱱ ᱟᱭᱢᱟ ᱟᱭᱢᱟ ᱫᱚᱠᱟᱱ ᱢᱮᱱᱟᱜᱼᱟ ᱛᱚ ᱚᱸᱰᱮ ᱪᱟᱞᱟᱣ ᱞᱮᱱᱠᱷᱟᱱ ᱜᱮ ᱡᱚᱢᱟᱜ ᱠᱚᱫᱚ ᱧᱟᱢᱚᱜᱼᱟ